ᱦᱮᱞᱳ ᱞᱟᱹᱭᱫᱤᱧ ᱟᱸ ᱵᱟᱸᱠᱩᱲᱟ ᱡᱮᱞᱟᱨᱮ ᱚᱱᱠᱟᱱ ᱠᱳᱱᱳ ᱡᱟᱭᱜᱟ ᱢᱮᱱᱟᱜᱼᱟ ᱡᱟᱸᱦᱟ ᱟᱨᱠᱤ ᱴᱩᱨᱤᱥᱴ ᱟᱞᱮ ᱪᱟᱞᱟᱜ ᱞᱟᱹᱜᱤᱫ ᱫᱟᱬᱟᱱ ᱨᱮᱱᱟᱜ ᱢᱮᱱᱟᱜ ᱠᱤ ᱤᱧᱫᱚ ᱵᱟᱸᱠᱩᱲᱟ ᱡᱮᱞᱟ ᱠᱷᱚᱱᱤᱧ ᱞᱟᱹᱭᱮᱫᱟ ᱵᱟᱸᱠᱩᱲᱟ ᱠᱷᱚᱱᱤᱧ ᱞᱟᱹᱭᱮᱫᱟ

ᱟᱨ ᱚᱱᱠᱟ ᱫᱟᱬᱟᱱ ᱨᱮᱱᱟᱜ ᱡᱟᱭᱜᱟ ᱚᱠᱟ ᱴᱷᱮᱱ ᱢᱮᱱᱟᱜᱼᱟ ᱚᱠᱟ ᱠᱚᱨᱮ ᱟᱨᱠᱤ ᱦᱮᱸ

ᱦᱳᱭ ᱥᱚᱡᱟ

ᱦᱮᱸ ᱟᱫᱚ ᱛᱤᱱᱟᱹ ᱠᱤᱞᱳᱢᱤᱴᱟᱨ ᱦᱩᱭᱩᱜᱼᱟ ᱠᱷᱟᱛᱲᱟ ᱠᱷᱚᱱ ᱫᱚ ᱢᱩᱠᱩᱴᱢᱩᱱᱤᱯᱩᱨ ᱳᱻ ᱟᱴ ᱠᱤᱞᱳᱢᱤᱴᱟᱨ ᱜᱟᱱ ᱦᱩᱭᱩᱜᱼᱟ ᱛᱟᱦᱚᱞᱮ ᱰᱮᱹᱢ ᱠᱚᱨᱮ ᱫᱚ ᱛᱤᱱᱟᱹ ᱜᱟᱱ ᱫᱟᱜ ᱢᱮᱱᱟᱜᱼᱟ ᱢᱟᱱᱮ ᱯᱤᱠᱱᱤᱠᱞᱮ ᱪᱟᱞᱟᱜ ᱥᱮ ᱛᱟᱦᱚᱞᱮ ᱚᱱᱟ ᱞᱮᱜᱮ ᱡᱟᱭᱜᱟᱠᱚ ᱢᱮᱱᱟᱜᱼᱟ ᱥᱮ ᱵᱟᱝ ᱳᱻ ᱛᱟᱦᱚᱞᱮ ᱛᱟᱦᱮᱱ ᱨᱮᱱᱟᱜ ᱡᱟᱭᱜᱟ ᱠᱚ ᱢᱮᱱᱟᱜᱼᱟ ᱥᱮ ᱵᱟᱝ ᱢᱟᱱᱮ ᱟᱞᱮ ᱫᱚ ᱥᱟᱺᱜᱤᱧ ᱠᱷᱚᱭᱞᱮ ᱪᱟᱞᱟᱜ ᱠᱟᱱᱟ ᱥᱮ ᱟᱞᱮᱦᱟᱜ ᱛᱚ ᱵᱟᱝ ᱨᱩᱭᱟᱹᱲ ᱫᱟᱲᱮ ᱚᱸᱰᱮ ᱛᱟᱦᱮᱱ ᱦᱩᱭ ᱛᱟᱞᱮᱭᱟ ᱛᱟᱦᱚᱞᱮ ᱚᱱᱠᱟᱱᱟ ᱡᱟᱭᱜᱟ ᱠᱚ ᱳᱻ ᱦᱮᱸ ᱛᱚ ᱛᱟᱦᱚᱞᱮ ᱚᱱᱟᱜᱮ ᱵᱟᱲᱟᱭ ᱥᱟᱱᱟᱭᱤᱧ ᱠᱟᱱ ᱛᱟᱦᱮᱸ ᱠᱟᱨᱚᱱᱠᱤ ᱵᱟᱹᱧ ᱵᱟᱲᱟᱭᱟ ᱥᱮ ᱴᱷᱤᱠ ᱜᱤᱭᱟ ᱛᱟᱦᱚᱞᱮ ᱫᱚᱦᱚᱭᱫᱟᱹᱧ